ᱦᱮᱞᱳ ᱪᱟᱴᱵᱷᱟᱱᱰᱟᱨ ᱫᱳᱠᱟᱱᱵᱟᱞᱟ ᱠᱟᱱᱟᱵᱮᱱ ᱥᱮ ᱦᱮᱸ ᱟᱹᱞᱤᱧ ᱱᱚᱰᱮ ᱥᱤᱞᱩᱠᱩᱸᱰᱤ ᱠᱷᱚᱱᱞᱤᱧ ᱢᱮᱱᱮᱫᱠᱟᱱᱟ ᱡᱮ ᱟᱹᱞᱤᱧ ᱢᱟᱸᱡᱟᱱᱵᱮᱞᱟ ᱥᱮᱫ ᱡᱚᱢᱟᱜᱞᱤᱧ ᱦᱟᱛᱟᱣᱟ ᱟᱫᱚ ᱮᱢᱫᱟᱲᱮᱟᱹᱞᱤᱧᱟᱵᱮᱱ ᱡᱚᱢᱟᱜᱫᱚ ᱦᱩᱭᱩᱜ ᱠᱟᱱᱟ ᱢᱳᱢᱳ ᱟᱹᱞᱩᱪᱚᱯ ᱟᱨ ᱯᱮᱭᱟᱡᱤ ᱟᱫᱚ ᱱᱚᱣᱟ ᱠᱚᱫᱚ ᱠᱤᱱᱛᱩ ᱞᱚᱞᱚᱵᱮᱱ ᱥᱮᱴᱮᱨᱟᱞᱤᱧᱟᱹ ᱚᱱᱠᱟ ᱢᱟᱸᱡᱟᱱᱵᱮᱲᱟ ᱥᱮᱫ ᱟᱫᱚ ᱛᱤᱱᱟᱹᱜ ᱫᱟᱢ ᱞᱟᱜᱟᱼᱟ ᱚᱱᱟᱫᱚ ᱱᱟᱦᱟᱸᱜ ᱱᱚᱰᱮᱜᱮ ᱟᱹᱞᱤᱧᱴᱷᱮᱱ ᱡᱚᱠᱷᱚᱱᱜᱮᱵᱮᱱ ᱟᱹᱜᱩ ᱦᱚᱴᱚ ᱟᱹᱞᱤᱧᱟ ᱩᱱ ᱥᱚᱢᱚᱭᱜᱮᱞᱤᱧ ᱮᱢᱟᱣᱟᱵᱮᱱᱟ ᱟᱨ ᱢᱚᱡᱽᱛᱮ ᱡᱮᱱᱚᱵᱮᱱ ᱟᱹᱜᱩᱭ ᱡᱮᱱᱚ ᱨᱟᱲᱮᱡᱵᱟᱝ ᱛᱟᱦᱮᱱ ᱪᱮᱫᱟᱜᱥᱮ ᱚᱱᱟ ᱵᱷᱟᱡᱟᱼᱯᱳᱲᱟ ᱡᱤᱱᱤᱥᱫᱚ ᱨᱟᱲᱮᱡᱞᱮᱱ ᱠᱷᱟᱡᱫᱚ ᱡᱚᱢᱨᱮ ᱱᱟᱯᱟᱭ ᱵᱟᱝ ᱵᱩᱡᱷᱟᱹᱜᱼᱟ ᱛᱳ ᱚᱱᱟ ᱠᱷᱟᱹᱛᱤᱨᱛᱮ ᱚᱱᱛᱮ ᱵᱮᱥᱤᱠᱟᱭᱛᱮ ᱟᱵᱮᱱ ᱠᱷᱮᱭᱟᱞᱵᱮᱱ ᱫᱚᱦᱚᱭᱟ ᱟᱨ ᱵᱟᱝᱠᱷᱟᱱᱫᱚ ᱟᱹᱞᱤᱧᱫᱚ ᱚᱱᱠᱟᱱ ᱨᱮᱲᱮᱡᱟᱜ ᱫᱚ ᱡᱚᱢᱟᱜᱫᱚ ᱵᱟᱹᱞᱤᱧ ᱦᱟᱛᱟᱣᱟ ᱛᱳ ᱴᱷᱤᱠᱜᱮᱭᱟ ᱛᱟᱦᱚᱞᱮ ᱢᱟ ᱠᱟᱛᱷᱟ ᱛᱟᱦᱮᱸᱭᱮᱱᱟ ᱟᱨ ᱢᱚᱡᱽᱛᱮ ᱱᱟᱯᱟᱭᱛᱮᱵᱮᱱ ᱥᱮᱴᱮᱨᱟᱞᱤᱧᱟ